ᱦᱮᱸ ᱦᱮᱞᱳ ᱞᱟᱹᱭᱫᱟᱹᱧ ᱡᱮ ᱮᱛᱷᱮᱞᱤᱴᱤᱠᱥ ᱨᱮᱱ ᱢᱮᱢ ᱠᱟᱱ ᱜᱮᱭᱟᱢ ᱚ ᱤᱧᱫᱩᱧ ᱞᱟᱹᱭᱫᱟ ᱡᱮ ᱜᱟᱛᱮᱜ ᱵᱤᱥᱚᱭ ᱛᱮ ᱮᱛᱷᱮᱞᱤᱴᱤᱠᱥ ᱨᱮᱭᱟᱜ ᱡᱟᱦᱟᱱᱟᱜ ᱚᱠᱟ ᱨᱮᱠᱚ ᱠᱳᱪᱤᱝᱮᱫ ᱠᱚᱣᱟ ᱚᱱᱟᱢ ᱞᱟᱹᱭ ᱫᱟᱲᱮᱭᱟᱹᱧᱟ ᱚᱱᱟ ᱵᱤᱥᱚᱭ ᱛᱮ ᱦᱮᱸ ᱯᱨᱮᱠᱴᱤᱥᱚᱜ ᱨᱮ ᱤᱧ ᱤᱱᱴᱟᱨᱮᱹᱥᱴ ᱢᱤᱱᱟᱹᱧᱟ ᱪᱟᱨᱥᱚ ᱢᱤᱴᱟᱨ ᱫᱟᱹᱲ ᱨᱮᱭᱟᱜ ᱤᱧᱟᱹᱜ ᱫᱚ ᱦᱩᱭᱩᱜ ᱠᱟᱱᱟ ᱨᱟᱭᱜᱚᱸᱡᱽ ᱨᱮᱜᱮ ᱟᱫᱚ ᱨᱟᱭᱜᱚᱸᱡᱽ ᱠᱷᱚᱱ ᱛᱷᱚᱲᱟ ᱜᱟᱱ ᱵᱷᱤᱛᱨᱤ ᱟᱹᱛᱩ ᱧᱚᱜ ᱵᱮᱞᱰᱟᱺᱜᱤ ᱟᱹᱛᱩ ᱧᱩᱛᱩᱢ ᱫᱚ ᱤᱯᱤᱞ ᱢᱩᱨᱢᱩ ᱦᱮᱸ ᱦᱮᱸ ᱮᱸ ᱦᱟᱭᱤᱴ ᱫᱚ ᱦᱟᱭᱤᱴ ᱫᱚ ᱦᱩᱭᱩᱜ ᱠᱟᱱᱟ ᱥᱟᱲᱮ ᱯᱟᱸᱪ ᱯᱷᱤᱴ ᱟᱨ ᱚᱭᱮᱴ ᱫᱚ ᱦᱩᱭᱩᱜ ᱠᱟᱱᱟ ᱯᱚᱧᱪᱟᱥ ᱜᱟᱱ ᱤᱧ ᱫᱚ ᱯᱷᱟᱸᱠᱟ ᱫᱚ ᱵᱚᱞᱛᱮ ᱵᱤᱠᱟᱞ ᱥᱮᱫ ᱜᱮ ᱢᱤᱱᱟᱹᱧᱟ ᱫᱤᱱᱟᱹᱢ ᱜᱮ ᱵᱤᱠᱟᱹᱞ ᱥᱮᱫ ᱫᱚ ᱯᱷᱟᱠᱟᱧ ᱛᱟᱦᱮᱱ ᱠᱟᱱᱟ ᱟᱫᱚ ᱴᱟᱭᱤᱢ ᱫᱚ ᱵᱤᱠᱟᱞ ᱥᱚᱢᱚᱭ ᱜᱮᱧ ᱪᱟᱞᱟᱜᱼᱟ ᱥᱮ ᱛᱤᱱ ᱡᱚᱠᱷᱚᱱ ᱦᱩᱸ ᱟᱨ ᱦᱩᱸ ᱦᱩᱸ ᱦᱩᱸ ᱱᱤᱭᱟᱹ ᱪᱟᱨᱥᱚ ᱢᱤᱴᱟᱨ ᱢᱤᱴᱟᱨ ᱴᱨᱮᱹᱱᱤᱝ ᱞᱟᱹᱜᱤᱫ ᱫᱚ ᱢᱟᱱᱮ ᱪᱮᱫ ᱪᱮᱫ ᱡᱤᱱᱤᱥ ᱞᱟᱜᱟᱜ ᱠᱟᱱ ᱛᱮ ᱪᱮᱫ ᱪᱮᱫ ᱡᱤᱱᱤᱥ ᱞᱟᱜᱟᱜ ᱠᱟᱱᱟ ᱦᱮᱸ ᱯᱨᱚᱛᱷᱚᱢ ᱵᱟᱨ ᱦᱮᱸ ᱦᱮᱸ ᱦᱩᱸ ᱦᱩᱸ ᱚ ᱦᱮᱸ ᱦᱮᱸ ᱛᱤᱦᱤᱧ ᱵᱤᱠᱟᱞ ᱠᱷᱚᱱ ᱜᱤᱧ ᱦᱤᱡᱩᱜᱼᱟ ᱴᱷᱤᱠ ᱜᱮᱭᱟ ᱛᱟᱦᱞᱮ ᱦᱮᱸ ᱫᱚᱦᱚᱭ ᱫᱟᱹᱧ ᱦᱮᱸ